ᱥᱟᱸᱜᱷᱟᱨ ᱠᱚ ᱦᱮᱡ ᱞᱮᱱᱠᱷᱟᱱ ᱠᱚ ᱡᱟᱦᱟᱸ ᱫᱚ ᱟᱵᱚᱭᱤᱡ ᱞᱮᱠᱟᱛᱮ ᱟᱵᱚ ᱵᱤᱵᱷᱤᱱᱱᱚ ᱟᱹᱰᱤ ᱨᱚᱠᱚᱢᱟᱜ ᱫᱚᱠᱟᱱ ᱵᱟᱡᱟᱨ ᱵᱚᱱ ᱵᱟᱹᱭᱥᱟᱹᱣᱟ ᱟᱨ ᱫᱚᱠᱟᱱ ᱵᱟᱡᱟᱨ ᱵᱚᱱ ᱵᱟᱹᱭᱥᱟᱹᱣᱟ ᱥᱟᱶᱛᱮ ᱟᱵᱚᱣᱟᱜ ᱡᱟᱦᱟᱸ ᱥᱟᱢᱟᱱ ᱠᱚ ᱟᱹᱠᱷᱨᱤᱧᱮᱜᱼᱟ ᱚᱱᱟ ᱥᱟᱢᱟᱱ ᱟᱹᱠᱷᱨᱤᱧ ᱞᱮᱱᱠᱷᱟᱱ ᱟᱵᱚ ᱟᱵᱚᱣᱟᱜ ᱦᱚᱸ ᱟᱹᱰᱤ ᱜᱮ ᱵᱤᱱᱤᱯᱷᱤᱴ ᱞᱟᱵᱷ ᱦᱩᱭᱩᱜᱼᱟ ᱥᱚᱨᱠᱟᱨ ᱥᱟᱸᱜᱷᱟᱨ ᱠᱚ ᱦᱮᱡ ᱞᱮᱱᱠᱷᱟᱱ ᱥᱟᱸᱜᱷᱟᱨᱤᱭᱟᱹ ᱠᱚ ᱦᱮᱡ ᱞᱮᱱᱠᱷᱟᱱ

ᱡᱤᱱᱤᱥ ᱠᱚ ᱫᱚᱠᱟᱱ ᱵᱟᱡᱟᱨ ᱵᱚᱱ ᱵᱟᱹᱭᱥᱟᱹᱣᱟ ᱚᱱᱟ ᱥᱟᱶᱛᱮ ᱟᱹᱰᱤ ᱟᱹᱰᱤ ᱡᱤᱱᱤᱥ ᱠᱚ ᱠᱤᱨᱤᱧ ᱟᱹᱠᱷᱨᱤᱧᱚᱜᱼᱟ ᱚᱱᱟ ᱡᱤᱱᱤᱥ ᱠᱤᱨᱤᱧ ᱟᱹᱠᱷᱨᱤᱧ ᱞᱮᱠᱷᱟᱱᱜᱮ ᱟᱵᱚᱣᱟᱜ ᱴᱟᱠᱟ ᱯᱚᱭᱥᱟ ᱦᱩᱭᱩᱜᱼᱟ ᱟᱨ ᱥᱟᱶᱛᱮ ᱟᱵᱚᱣᱟᱜ ᱡᱟᱭᱜᱟ ᱡᱚᱢᱤ ᱠᱚᱦᱚᱸ ᱠᱤᱨᱤᱧ ᱟᱹᱠᱷᱨᱤᱧᱚᱜᱼᱟ ᱚᱱᱟ ᱥᱟᱶᱛᱮ ᱟᱵᱚᱣᱟᱜ ᱞᱟᱵᱷ ᱦᱩᱭᱩᱜᱼᱟ ᱚᱱᱟᱛᱮ ᱤᱧ ᱨᱟᱹᱥᱠᱟᱹᱧ ᱵᱩᱡᱷᱟᱹᱣᱟ ᱥᱟᱸᱜᱷᱟᱨᱤᱭᱟᱹ ᱠᱚ ᱦᱩᱭ ᱞᱮᱱᱠᱷᱟᱱ ᱟᱵᱚᱣᱟᱜ ᱟᱹᱰᱤ ᱟᱹᱰᱤ ᱟᱸᱥ ᱟᱨ ᱟᱹᱰᱤ ᱟᱹᱰᱤ ᱚᱥᱩᱵᱤᱫᱷᱟ ᱨᱮᱭᱟᱜ ᱥᱟᱱᱟᱢ ᱫᱩᱠᱷ ᱥᱟᱦᱟᱜᱼᱟ